ᱱᱟᱦᱟᱜ ᱡᱩᱜᱽ ᱫᱚ ᱨᱟᱡᱽᱟᱹᱨᱤ ᱟᱹᱰᱤ ᱵᱟᱹᱲᱛᱤᱭ ᱠᱟᱱᱟ ᱟᱫᱚ ᱨᱟᱡᱽ ᱟᱹᱨᱤ ᱫᱚ ᱵᱷᱤᱱᱟᱹ ᱜᱮᱭᱟ ᱨᱟᱡᱽ ᱟᱹᱨᱤ ᱫᱚ ᱞᱟᱹᱜᱤᱫ ᱫᱷᱚᱨᱚᱢ ᱫᱚ ᱪᱮᱫᱟᱜ ᱵᱚᱱ ᱨᱟᱯᱟᱪᱟᱜ ᱠᱟᱱᱟ ᱨᱟᱡᱽ ᱟᱹᱨᱤ ᱤᱫᱤ ᱠᱟᱛᱮ ᱟᱭᱢᱟ ᱡᱟᱭᱜᱟ ᱨᱮ ᱛᱟᱯᱟᱢ ᱠᱷᱟᱹᱯᱟᱹᱨᱤ ᱡᱷᱟᱢᱮᱞᱟ ᱦᱩᱭᱩᱜ ᱠᱟᱱᱟ ᱱᱚᱝᱠᱟ ᱠᱟᱛᱮ ᱵᱟᱨᱭᱟ ᱯᱮᱭᱟ ᱵᱚᱱ ᱡᱟᱦᱮᱨ ᱡᱟᱦᱮᱨ ᱦᱚᱸᱠᱚ ᱛᱮᱭᱟᱨ ᱮᱫᱟ ᱨᱟᱡᱽ ᱟᱹᱨᱤ ᱟᱹᱰᱤ ᱵᱟᱹᱲᱤᱡ ᱜᱮᱭᱟ ᱡᱟᱦᱟᱸ ᱠᱚᱠᱚ ᱨᱟᱡᱽ ᱟᱹᱨᱤᱭᱮᱜ ᱛᱟᱵᱚᱱᱟ ᱩᱱᱠᱩ ᱦᱚᱸ ᱵᱟᱲᱟᱭ ᱱᱚᱣᱟ ᱫᱚ ᱛᱚᱵᱮ ᱤᱧᱟ ᱜ ᱞᱟᱹᱭ ᱛᱮᱫᱚ ᱨᱟᱡᱽᱟᱹᱨᱤ ᱫᱷᱚᱨᱚᱢ ᱤᱫᱤ ᱠᱟᱛᱮ ᱫᱚ ᱟᱞᱚᱵᱚᱱ ᱨᱟᱯᱟᱪᱟᱜᱼᱟ ᱚᱱᱟ ᱫᱚ ᱵᱟᱝ ᱴᱷᱤᱠᱟ ᱫᱷᱚᱨᱚᱢ ᱫᱚ ᱟᱵᱚ ᱛᱮᱜᱮ ᱵᱚᱱ ᱫᱚᱦᱚᱭᱟ ᱫᱷᱚᱨᱚᱢ ᱵᱚᱱ ᱟᱠᱷᱨᱤᱧᱟ ᱚᱱᱟᱦᱚᱸ ᱤᱧᱟᱹᱜ ᱤᱫᱤ ᱠᱟᱛᱮ ᱫᱚ ᱵᱟᱝ ᱴᱷᱤᱠᱟ